ᱤᱧ ᱠᱤᱪᱨᱤᱡ ᱠᱚ ᱫᱚᱹᱧ ᱥᱮᱞᱟᱭ ᱵᱟᱲᱟᱣ ᱟᱠᱟᱫᱟ ᱛᱚ ᱱᱚᱣᱟ ᱨᱮᱱᱟᱝ ᱜᱮ ᱢᱤᱫ ᱴᱟᱱ ᱠᱟᱹᱦᱱᱤᱧ ᱞᱟᱹᱭ ᱮᱫᱟ ᱢᱤᱫ ᱢᱤᱫ ᱴᱟᱝ ᱪᱷᱤᱸᱴ ᱤᱧ ᱦᱟᱛᱟᱣᱟ ᱠᱮᱫᱟ ᱛᱚᱵᱮ ᱯᱩᱱ ᱫᱷᱟᱨᱮ ᱢᱤᱫ ᱤᱱᱪᱤ ᱠᱟᱛᱮ ᱤᱧ ᱥᱮᱞᱟᱭ ᱠᱮᱫᱟ ᱦᱤᱢ ᱥᱮᱞᱟᱭ ᱤᱧ ᱮᱢᱟᱫᱟ ᱛᱟᱨᱯᱚᱨᱮ ᱡᱤᱱᱥ ᱯᱮᱯᱟᱨ ᱛᱮ ᱵᱟᱦᱟᱧ ᱨᱟᱠᱟᱵ ᱠᱮᱫᱟ ᱜᱚᱞᱟᱵ ᱵᱟᱦᱟ ᱚᱱᱚ ᱵᱟᱦᱟ ᱛᱮᱫ ᱫᱚ ᱜᱳᱞᱟᱯᱤ ᱥᱩᱛᱟᱹᱢ ᱛᱮᱜᱮ ᱠᱟᱹᱥᱢᱤᱨᱤ ᱤᱥᱴᱤᱠ ᱛᱮᱧ ᱥᱮᱞᱟᱭ ᱠᱮᱫᱟ ᱟᱨ ᱚᱱᱟ ᱰᱟᱹᱨ ᱛᱮᱫ ᱫᱚ ᱰᱟᱹᱨ ᱞᱮᱠᱟᱱ ᱨᱚᱝ ᱨᱮᱱᱟᱜ ᱥᱩᱛᱟᱹᱢ ᱜᱮᱧ ᱮᱢᱟᱫᱟ ᱟᱨ ᱥᱟᱠᱟᱢ ᱛᱮᱫ ᱫᱚ ᱥᱩᱵᱩᱡᱽ ᱨᱚᱝ ᱛᱮ ᱛᱚ ᱱᱚᱣᱟ ᱥᱮᱞᱟᱭ ᱛᱮ ᱟᱹᱰᱤ ᱫᱷᱩᱨᱡᱚ ᱨᱮᱱᱟᱜ ᱜᱷᱩᱲᱪᱤ ᱞᱮᱱ ᱠᱷᱟᱱ ᱛᱚᱯᱟᱜ ᱨᱮ ᱛᱚᱯᱟᱜᱚᱜᱼᱟ ᱜᱤᱴᱚᱜᱼᱟ ᱜᱤᱴ ᱠᱷᱩᱞᱟᱹᱣ ᱠᱷᱩᱞᱟᱹᱣ ᱛᱮ ᱵᱤᱨᱚᱠᱛᱚ ᱫᱚ ᱵᱟᱝ ᱜᱟᱱᱚᱜᱼᱟ ᱫᱷᱚᱨᱡᱚ ᱫᱚᱦᱚ ᱠᱟᱛᱮ ᱜᱮ ᱥᱮᱞᱟᱭ ᱦᱩᱭᱩᱜᱼᱟ ᱱᱚᱝᱠᱟ ᱠᱟᱛᱮ ᱜᱮᱧ ᱥᱮᱞᱟᱭ ᱢᱩᱪᱟᱹᱫ ᱠᱮᱫᱟ